ᱠᱟᱹᱢᱤ ᱨᱮᱱᱟᱝ ᱠᱟᱛᱷᱟ ᱢᱮᱱᱞᱮᱠᱷᱟᱱ ᱜᱷᱟᱨᱚᱸᱡᱽ ᱨᱮᱫᱚ ᱪᱟᱥ ᱠᱟᱹᱢᱤᱜᱮ ᱪᱟᱥ ᱠᱟᱹᱢᱤᱜᱮ ᱞᱟᱦᱟᱛᱮ ᱦᱤᱡᱩᱜᱼᱟ ᱪᱟᱥ ᱠᱟᱹᱢᱤᱨᱮ ᱟᱹᱰᱤ ᱚᱠᱛᱚ ᱟᱹᱰᱤ ᱞᱮᱠᱟᱱ ᱟᱱᱟᱴ ᱠᱚ ᱠᱷᱟᱹᱛᱤᱨᱛᱮ ᱪᱟᱥ ᱠᱟᱹᱢᱤ ᱫᱚ ᱠᱟᱹᱴᱤᱡ ᱫᱚ ᱚᱠᱛᱚ ᱱᱟᱯᱤᱛ ᱫᱚ ᱛᱟᱭᱚᱢᱚᱜ ᱜᱮᱭᱟ ᱟᱨᱚ ᱚᱱᱟ ᱛᱟᱭᱚᱢ ᱟᱠᱟᱱ ᱪᱟᱥ ᱠᱟᱹᱢᱤ ᱫᱚ ᱛᱟᱭᱚᱢᱛᱮ ᱨᱮᱦᱚᱸ ᱪᱟᱥ ᱠᱟᱛᱮᱜ ᱪᱮᱫ ᱞᱮᱠᱟ ᱠᱟᱛᱮᱜ ᱚᱱᱟ ᱟᱨᱡᱟᱣ ᱟᱠᱟᱱ ᱫᱷᱚᱱ ᱱᱟᱯᱟᱭᱛᱮ ᱦᱩᱭᱩᱜᱼᱟ ᱚᱱᱟᱨᱮ ᱨᱮᱱᱟᱜ ᱟᱹᱨᱤ ᱜᱮ ᱞᱟᱹᱠᱛᱤ ᱢᱮᱱᱟᱜ ᱟᱠᱟᱫᱟ ᱪᱟᱥ ᱨᱮᱱᱟᱜ ᱫᱚ ᱟᱹᱰᱤ ᱛᱮᱜ ᱜᱮ ᱞᱟᱹᱠᱛᱤ ᱢᱮᱱᱟᱜ ᱟᱠᱟᱫᱟ ᱡᱟᱦᱟᱸᱭ ᱜᱮ ᱡᱟᱦᱟᱸ ᱛᱤᱱᱟᱹᱜ ᱟᱨᱡᱟᱣ ᱟᱠᱟᱫ ᱴᱟᱠᱟ ᱠᱟᱹᱣᱰᱤ ᱨᱮᱦᱚᱸ ᱪᱟᱥ ᱫᱚ ᱦᱚᱲ ᱫᱚ ᱡᱤᱭᱚᱱ ᱠᱷᱟᱱᱰᱟᱣ ᱨᱮ ᱟᱹᱰᱤ ᱛᱮᱜ ᱮ ᱜᱚᱲᱚ ᱟᱠᱚᱣᱟ ᱢᱤᱫᱴᱮᱱ ᱦᱚᱲᱟᱜ ᱴᱟᱠᱟ ᱠᱟᱹᱣᱰᱤ ᱵᱟᱝ ᱛᱟᱦᱮᱱ ᱛᱟᱭ ᱨᱮᱦᱚᱸ ᱪᱟᱥ ᱟᱠᱟᱫ ᱦᱟᱥᱟ ᱛᱟᱦᱮᱱ ᱛᱟᱭ ᱨᱮᱦᱚᱸ ᱩᱱᱤ ᱫᱚ ᱵᱟᱧᱪᱟᱣ ᱨᱮᱱᱟᱜ ᱢᱤᱫᱴᱮᱱ ᱫᱤᱥᱟᱹᱭ ᱧᱟᱢᱟ ᱚᱱᱟᱛᱮ ᱢᱤᱫᱴᱮᱱ ᱦᱚᱲᱟᱜ ᱵᱟᱧᱪᱟᱣ ᱞᱟᱜᱟᱱ ᱛᱮᱫᱚ ᱪᱟᱥ ᱪᱟᱥ ᱡᱟᱭᱜᱟ ᱥᱮ ᱪᱟᱥ ᱦᱟᱥᱟ ᱫᱚ ᱟᱹᱰᱤ ᱛᱮᱜ ᱜᱮ ᱞᱟᱹᱠᱛᱤ ᱢᱮᱱᱟᱜ ᱟᱠᱟᱫ ᱛᱟᱭᱟ